ᱠᱟᱹᱨᱤ ᱵᱟᱲᱟᱭ ᱞᱟᱹᱜᱤᱫ ᱪᱮ ᱴᱮᱹᱠᱱᱳᱞᱚᱡᱤ ᱵᱟᱲᱟᱭ ᱞᱟᱹᱜᱤᱫ ᱛᱮ ᱥᱤᱪᱪᱷᱤᱛᱚ ᱫᱚ ᱱᱤᱦᱟᱹᱛ ᱜᱮ ᱞᱟᱹᱠᱛᱤ ᱠᱟᱱᱟ ᱟᱨ ᱥᱮᱪᱮᱫ ᱵᱮᱜᱚᱨ ᱵᱷᱟᱹᱜᱤ ᱥᱟᱺᱦᱤᱡ ᱠᱟᱹᱨᱤ ᱪᱮ ᱴᱮᱹᱠᱱᱳᱞᱚᱡᱤ ᱫᱚ ᱟᱵᱚ ᱵᱟᱝ ᱵᱚᱱ ᱵᱟᱲᱟᱭ ᱫᱟᱲᱮᱭᱟᱜᱼᱟ ᱛᱚ ᱚᱱᱟ ᱦᱤᱥᱟᱹᱵᱽ ᱛᱮ ᱟᱨ ᱟᱫᱷᱚᱢ ᱠᱚᱫᱚ ᱥᱮᱪᱮᱫᱚᱜ ᱠᱟᱱᱟ ᱟᱨ ᱵᱟᱠᱷᱟᱱ ᱟᱫᱷᱚᱢ ᱠᱚᱫᱚ ᱟᱫᱷᱚᱢ ᱠᱚᱫᱚ ᱠᱚ ᱧᱮᱞ ᱪᱮᱠᱚ ᱟᱸᱡᱚᱢ ᱪᱮᱫᱚᱜ ᱠᱟᱱᱟ ᱛᱳ ᱧᱮᱞ ᱪᱮ ᱟᱸᱡᱚᱢ ᱪᱮᱫ ᱠᱟᱛᱮ ᱫᱚ ᱠᱟᱹᱨᱤ ᱥᱮ ᱴᱮᱹᱠᱱᱳᱞᱚᱡᱤ ᱫᱚ ᱵᱷᱟᱹᱜᱤ ᱥᱟᱺᱦᱤᱡ ᱫᱚ ᱟᱵᱚ ᱵᱟᱵᱚ ᱪᱮᱫ ᱫᱟᱲᱮᱭᱟᱜᱼᱟ ᱚᱱᱟ ᱞᱮᱠᱟᱛᱮ ᱠᱟᱹᱨᱤ ᱪᱮᱫᱚᱜ ᱞᱟᱹᱜᱤᱫ ᱠᱷᱟᱱ ᱢᱤᱫᱴᱟᱱ ᱢᱩᱞᱟᱱ ᱥᱟᱛᱟᱢ ᱵᱟᱲᱟᱭ ᱫᱚ ᱱᱤᱦᱟᱹᱛ ᱜᱮ ᱡᱟᱹᱨᱩᱲ ᱠᱟᱱᱟ ᱚᱱᱟ ᱵᱮᱜᱚᱨ ᱴᱷᱟᱹᱶᱠᱟᱹ ᱥᱟᱺᱦᱤᱡ ᱟᱵᱚ ᱠᱟᱹᱨᱤ ᱵᱟᱨᱮ ᱛᱮᱫᱚ ᱵᱟᱝᱵᱚᱱ ᱵᱟᱲᱟᱭ ᱫᱟᱲᱮᱭᱟᱜᱼᱟ ᱟᱨ ᱴᱷᱟᱹᱶᱠᱟᱹ ᱥᱟᱺᱦᱤᱡ ᱠᱟᱹᱨᱤ ᱡᱩᱫᱤ ᱟᱵᱚ ᱵᱟᱵᱚ ᱵᱟᱲᱟᱭ ᱠᱟᱜᱼᱟ ᱮᱱᱠᱷᱟᱱ ᱡᱚᱛᱷᱟᱛ ᱥᱟᱺᱦᱤᱡ ᱚᱱᱟ ᱨᱮᱱᱟᱜ ᱛᱮᱞᱟ ᱥᱮ ᱚᱱᱟ ᱨᱮᱱᱟᱜ ᱵᱮᱵᱷᱟᱨ ᱫᱚ ᱟᱵᱚ ᱵᱟᱵᱚ ᱫᱟᱲᱮᱭᱟᱜᱼᱟ ᱛᱚ ᱱᱚᱣᱟ ᱞᱮᱠᱟᱛᱮ ᱧᱮᱞ ᱞᱮᱠᱷᱟᱱ ᱤᱧᱟᱹᱜ ᱯᱟᱹᱛᱭᱟᱹᱣ ᱫᱚ ᱡᱟᱦᱟᱸ ᱞᱟᱜᱟᱱ ᱠᱟᱹᱨᱤ ᱵᱟᱰᱟᱭ ᱞᱟᱹᱜᱤᱫ ᱛᱮ ᱥᱮᱪᱮᱫᱚᱜ ᱫᱚ ᱱᱤᱦᱟᱹᱛ ᱜᱮ ᱡᱟᱹᱨᱩᱲ ᱠᱟᱱᱟ ᱟᱨ ᱚᱱᱟ ᱵᱮᱜᱚᱨ ᱟᱵᱚ ᱡᱚᱛᱷᱟᱛ ᱠᱟᱹᱨᱤ ᱨᱮᱱᱟᱜ ᱵᱮᱵᱷᱟᱨ ᱪᱮ ᱜᱮᱭᱟᱱ ᱫᱚ ᱵᱟᱝᱵᱚᱱ ᱧᱟᱢ ᱫᱟᱲᱮᱭᱟᱜᱼᱟ